ᱡᱟᱦᱟᱸ ᱞᱚᱠᱰᱟᱣᱩᱱ ᱛᱟᱦᱮᱸ ᱠᱟᱱ ᱡᱚᱠᱷᱮᱡ ᱩᱱ ᱥᱚᱢᱚᱭ ᱫᱚ ᱚᱱᱞᱟᱭᱤᱱ ᱛᱮᱜᱮ ᱥᱟᱱᱟᱢᱟᱜ ᱚᱞᱚᱜ ᱯᱟᱲᱦᱟᱜ ᱦᱩᱭᱩᱜ ᱠᱟᱱ ᱛᱟᱦᱮᱸᱫ ᱢᱮᱱᱠᱷᱟᱱ ᱡᱟᱦᱟᱸᱭᱟᱜ ᱫᱚ ᱞᱮᱯᱴᱚᱯ ᱛᱟᱦᱮᱸ ᱠᱟᱱᱟ ᱚᱱᱟ ᱫᱟᱨᱟᱭᱛᱮ ᱟᱫᱚ ᱤᱧᱫᱚᱧ ᱢᱮᱱᱟ ᱤᱩᱱ ᱥᱚᱢᱚᱭᱟᱜ ᱵᱮᱯᱟᱨ ᱫᱚ ᱞᱚᱠᱰᱟᱣᱩᱱ ᱠᱟᱨᱚᱱᱛᱮ ᱚᱱᱞᱟᱭᱤᱱ ᱛᱮ ᱯᱟᱲᱦᱟᱜ ᱠᱚ ᱦᱩᱭᱩᱜ ᱠᱟᱱ ᱛᱟᱦᱮᱸᱫ ᱵᱮᱥᱜᱮ ᱛᱟᱦᱮᱸ ᱠᱟᱱᱟ ᱮᱱᱠᱷᱟᱱ ᱡᱚᱛᱚ ᱦᱚᱲ ᱞᱟᱹᱜᱤᱫ ᱛᱮᱫᱚ ᱵᱮᱥ ᱫᱚ ᱵᱟᱝ ᱛᱟᱦᱮᱸ ᱠᱟᱱᱟ ᱚᱱᱞᱟᱭᱤᱱ ᱠᱟᱨᱚᱱᱟᱜ ᱛᱮ ᱠᱤᱪᱷᱩ ᱦᱚᱲ ᱫᱚᱠᱚ ᱥᱩᱵᱤᱫᱷᱟᱣᱟ ᱠᱤᱪᱷᱩ ᱦᱚᱲ ᱫᱚ ᱵᱟᱠᱚ ᱥᱩᱵᱤᱫᱷᱟᱣᱟ ᱠᱤᱪᱷᱩ ᱦᱚᱲ ᱫᱚ ᱮᱱᱠᱷᱟᱱ ᱚᱱᱞᱟᱭᱤᱱ ᱠᱟᱨᱚᱱᱛᱮ ᱵᱮᱥᱛᱮ ᱵᱟᱠᱚ ᱯᱟᱲᱦᱟᱣ ᱫᱟᱲᱮᱭᱟᱜ ᱠᱟᱱ ᱛᱟᱦᱮᱸᱫ ᱚᱠᱚᱭ ᱫᱚ ᱚᱱᱞᱟᱭᱤᱱ ᱛᱮᱫᱚ ᱪᱮᱫ ᱧᱮᱞ ᱧᱮᱞ ᱛᱮᱜᱮ ᱥᱟᱱᱟᱢᱟᱜ ᱠᱚ ᱪᱮᱫ ᱫᱟᱲᱮᱭᱟᱜ ᱠᱟᱱ ᱛᱟᱦᱮᱸᱫ ᱠᱳᱱᱳ ᱡᱷᱟᱢᱮᱞᱟ ᱵᱟᱝ ᱛᱟᱦᱮᱸ ᱠᱟᱱ ᱛᱟᱦᱮᱸᱫ ᱛᱳ ᱵᱮᱥᱜᱮ ᱦᱩᱭ ᱞᱮᱱᱟ ᱞᱚᱠᱰᱟᱣᱩᱱ ᱦᱤᱥᱟᱹᱵᱛᱮ ᱤᱧᱦᱚᱸ ᱵᱮᱥ ᱢᱚᱡᱽᱜᱮᱧ ᱯᱟᱨᱚᱢ ᱵᱟᱲᱟ ᱟᱠᱟᱫ ᱮᱱᱠᱷᱟᱱ ᱱᱤᱭᱟᱹ ᱠᱚᱨᱮᱱᱟᱜ ᱵᱟ ᱞᱚᱠᱰᱟᱣᱩᱱ ᱯᱚᱨᱤᱠᱠᱷᱟ ᱨᱮᱱᱟᱜ ᱚᱱᱞᱟᱭᱤᱱ ᱛᱮ ᱡᱟᱦᱟᱸ ᱠᱚ ᱯᱚᱨᱤᱠᱠᱷᱟ ᱦᱩᱭ ᱟᱠᱟᱱ ᱚᱱᱟ ᱠᱚ ᱮᱢᱟᱱ ᱚᱱᱟ ᱠᱚ ᱠᱟᱨᱚᱱᱚᱜ ᱛᱮ ᱩᱱ ᱥᱚᱢᱚᱭ ᱨᱮᱭᱟᱜ ᱨᱮᱡᱟᱞᱴ ᱠᱚᱫᱚ ᱠᱟᱹᱢᱤᱨᱮ ᱞᱟᱜᱟᱜ ᱪᱚᱰᱝ ᱵᱟᱝ ᱪᱚᱝ ᱵᱟᱹᱧ ᱞᱟᱹᱭ ᱫᱟᱲᱮᱭᱟᱜᱼᱟ ᱮᱱᱠᱷᱟᱱ ᱚᱱᱞᱭᱤᱱ ᱛᱮᱫᱚ ᱢᱟᱱᱮ ᱵᱮᱥ ᱢᱚᱡᱽᱜᱮ ᱥᱩᱡᱳᱜᱽ ᱥᱩᱵᱤᱫᱷᱟ ᱫᱚ ᱦᱩᱭ ᱠᱟᱱ ᱛᱟᱦᱮᱸᱫ